ᱦᱮᱞᱳ ᱱᱤᱭᱩᱡᱽ ᱯᱮᱯᱟᱨ ᱵᱟᱞᱟᱵᱮᱱ ᱞᱟᱹᱭᱮᱫᱼᱟ ᱟᱪᱪᱷᱟ ᱱᱤᱭᱩᱡᱽ ᱱᱤᱭᱩᱡᱽ ᱯᱮᱯᱟᱨ ᱞᱤᱧ ᱫᱚᱨᱠᱟᱨᱚᱜ ᱠᱟᱱᱟ ᱛᱟᱦᱮᱱ ᱚᱱᱠᱟ ᱢᱟ ᱜᱟᱯᱟᱼᱢᱮᱭᱟᱝ ᱠᱷᱚᱱᱜᱮᱵᱮᱱ ᱟᱹᱜᱩ ᱞᱮᱠᱷᱟᱜ ᱠᱷᱟᱱ ᱢᱟ ᱱᱟᱯᱟᱭᱚᱜ ᱦᱩᱱᱟᱹᱝ ᱚᱻ ᱯᱨᱚᱵᱷᱟᱛ ᱠᱷᱚᱵᱚᱨ ᱟᱹᱜᱩᱣᱟᱹᱞᱤᱧ ᱠᱷᱟᱱᱫᱚᱵᱮᱱ ᱱᱟᱯᱟᱭᱚᱜᱼᱟ ᱦᱩᱱᱟᱹᱝ

ᱚᱻ ᱦᱚᱸ ᱟᱪᱪᱷᱟ ᱢᱤᱫ ᱫᱤᱱ ᱨᱮᱱᱟᱜ ᱢᱚᱬᱮ ᱴᱟᱠᱟ ᱢᱤᱫ ᱴᱟᱠᱟ ᱵᱮᱥᱤ ᱚᱻ ᱢᱟᱱᱮ ᱪᱷᱚ ᱴᱟᱠᱟ

ᱟᱪᱪᱷᱟ ᱚᱱᱟᱠᱚ ᱡᱩᱫᱤᱵᱮᱱ ᱟᱹᱜᱩᱣᱟᱹᱞᱤᱧᱟ ᱮᱱᱠᱷᱟᱱ ᱴᱳᱴᱟᱞ ᱛᱤᱱᱟᱹᱜ ᱵᱮᱱ ᱦᱟᱛᱟᱣᱟ ᱟᱹᱰᱤ ᱰᱷᱮᱨᱵᱮᱱ ᱞᱟᱹᱭᱮᱫ ᱫᱚ

ᱚᱻ ᱟᱪᱪᱷᱟ ᱴᱷᱤᱠ ᱜᱮᱭᱟ ᱛᱚ ᱜᱟᱯᱟᱼᱢᱮᱭᱟᱝ ᱠᱷᱚᱱᱜᱮ ᱤᱥᱴᱟᱨᱴᱠᱟᱜ ᱵᱮᱱ ᱛᱚᱵᱮ ᱯᱚᱱᱮᱨᱚ ᱴᱟᱠᱟ ᱟᱨ ᱥᱳᱞᱳ ᱴᱟᱠᱟᱫᱚ ᱯᱚᱱᱮᱨᱚ ᱴᱟᱠᱟ ᱦᱟᱛᱟᱣᱵᱮᱱ ᱦᱚᱸ ᱜᱟᱯᱟ ᱠᱷᱚᱱ ᱟᱹᱜᱩ ᱚᱴᱚᱣᱟᱹᱞᱤᱧ ᱪᱮᱫᱠᱚ ᱟᱹᱣᱨᱤᱧ ᱥᱟᱹᱛ ᱟᱠᱟᱫᱟ ᱞᱚᱜᱚᱱ ᱫᱷᱟᱨᱟᱵᱮᱱ ᱥᱮᱴᱮᱨᱞᱮ ᱠᱷᱟᱡ ᱚᱱᱟ ᱱᱟᱯᱟᱭᱚᱜᱼᱟ ᱚᱱᱟ ᱦᱟᱲᱟᱢᱵᱟ ᱥᱮᱛᱟᱜ ᱯᱟᱲᱦᱟᱜ ᱥᱟᱱᱟᱭᱮᱭᱟ ᱱᱤᱭᱩᱡᱽ ᱯᱮᱯᱟᱨ ᱠᱚ ᱟᱫᱚ ᱚᱱᱟ ᱞᱤᱭᱮᱞᱤᱧ ᱞᱟᱹᱭᱮᱫ ᱛᱟᱦᱮᱱ ᱞᱚᱜᱚᱱ ᱫᱷᱟᱨᱟᱵᱮᱱ ᱥᱮᱴᱮᱨ ᱞᱮᱠᱷᱟᱡ ᱱᱟᱯᱟᱭᱚᱜᱼᱟ ᱦᱩᱱᱟᱹᱝ ᱟᱪᱪᱷᱟ ᱚᱱᱟᱜᱮ ᱟᱪᱪᱷᱟ ᱢᱟᱨᱮ ᱢᱟᱨᱮᱱᱟᱜ ᱯᱮᱯᱟᱨ ᱠᱚ ᱟᱞᱚᱵᱮᱱ ᱟᱹᱜᱩᱭᱟ ᱢᱟ ᱱᱟᱦᱟᱜ ᱜᱟᱹᱞᱛᱤ ᱠᱟᱛᱮ ᱦᱚᱞᱟᱼᱢᱟᱦᱫᱮᱨᱟᱜ ᱯᱮᱯᱟᱨᱵᱮᱱ ᱟᱹᱜᱩᱭᱟ ᱵᱟᱝᱠᱷᱟᱱ

ᱦᱳᱭ ᱜᱟᱯᱟᱫᱚ ᱥᱮᱛᱟᱜ ᱱᱟᱦᱟᱜ ᱛᱚᱵᱮ ᱦᱮᱸ ᱴᱷᱤᱠ ᱜᱮᱭᱟ ᱛᱚᱵᱮ